ᱟᱞᱮ ᱢᱚᱭᱩᱨᱵᱷᱚᱸᱡᱽ ᱡᱮᱞᱟ ᱵᱤᱡᱚᱭᱛᱟᱲᱟ ᱨᱮ ᱢᱮᱱᱟᱜ ᱢᱤᱫᱴᱟᱝ ᱵᱟᱸᱠᱵᱚᱲ ᱰᱮᱢ ᱚᱱᱟ ᱫᱚ ᱟᱹᱰᱤ ᱢᱟᱨᱟᱝ ᱟᱨ ᱚᱱᱟ ᱨᱮ ᱟᱹᱰᱤ ᱞᱮᱠᱟᱱ ᱪᱮᱬᱮ ᱠᱚᱦᱚᱸ ᱦᱮᱡ ᱠᱟᱛᱮᱫ ᱠᱚ ᱵᱟᱥᱟ ᱟᱠᱟᱱᱟ ᱚᱱᱟ ᱨᱮ ᱚᱱᱟ ᱧᱮᱞ ᱞᱟᱹᱜᱤᱫ ᱜᱚᱢᱦᱟ ᱯᱩᱨᱱᱤᱢᱟ ᱦᱤᱞᱳᱜ ᱟᱞᱮ ᱱᱚᱣᱟ ᱥᱩᱨᱼᱥᱩᱯᱩᱨ ᱟᱨ ᱵᱟᱝᱢᱟ ᱜᱳᱴᱟ ᱯᱟᱲᱟ ᱨᱮᱱ ᱦᱚᱲᱠᱚ ᱦᱮᱡ ᱠᱟᱛᱮᱫ ᱚᱱᱟ ᱨᱮ ᱨᱟᱹᱥᱠᱟᱹ ᱪᱮᱦᱮᱞᱼᱪᱮᱯᱮᱞ ᱠᱚ ᱢᱟᱱᱟᱣᱟ ᱟᱫᱚ ᱚᱱᱟ ᱵᱩᱨᱩ ᱚᱱᱟᱫᱚ

ᱦᱚᱸ ᱟᱛᱳᱼᱫᱤᱥᱚᱢ ᱥᱮᱫ ᱮᱢ ᱟᱠᱟᱱᱟ ᱚᱱᱟ ᱠᱤ ᱚᱱᱟ ᱨᱮᱱᱟᱜ ᱫᱟᱜᱛᱮ ᱡᱚᱛᱚ ᱟᱛᱳ ᱫᱤᱥᱚᱢ ᱨᱮᱱᱟᱜ ᱥᱩᱨᱼᱥᱩᱯᱩᱨ ᱨᱮᱱᱟᱜ ᱪᱟᱥ ᱵᱟᱹᱲᱤ ᱦᱚᱸ ᱦᱩᱭᱩᱜ ᱠᱟᱱᱟ ᱱᱚᱝᱠᱟ ᱜᱮ ᱵᱩᱨᱩ ᱨᱮᱦᱚᱸ ᱵᱩᱨᱩ ᱨᱮᱱᱟᱜ ᱫᱷᱤᱨᱤ ᱫᱟᱨᱮ ᱟᱞᱚᱵᱚᱱ ᱯᱷᱟᱸᱫᱟᱭ ᱢᱟ ᱟᱨ ᱚᱱᱟ ᱵᱩᱨᱩ ᱨᱮᱫᱚ ᱚᱱᱟ ᱵᱩᱨᱩ ᱫᱚ ᱦᱩᱭᱩᱜ ᱠᱟᱱᱟ ᱠᱟᱬᱟᱯᱟᱴ ᱵᱩᱨᱩ ᱢᱮᱱᱛᱮᱞᱮ ᱢᱮᱛᱟᱜᱼᱟ ᱚᱱᱟᱫᱚ ᱵᱤᱡᱚᱭᱛᱟᱲᱟ ᱨᱮᱜᱮ ᱢᱮᱱᱟᱜᱼᱟ ᱚᱱᱟ ᱵᱩᱨᱩᱨᱮ ᱟᱹᱰᱤ ᱨᱚᱠᱚᱢ ᱠᱚ ᱡᱤᱵᱽᱼᱡᱤᱭᱟᱹᱞᱤ ᱦᱟᱹᱛᱤᱦᱚᱸ ᱢᱮᱱᱟᱜ ᱠᱚᱣᱟ ᱪᱮᱴᱨᱟ ᱦᱚᱸ ᱢᱮᱱᱟᱜ ᱠᱚᱣᱟ ᱟᱨ ᱠᱩᱞ ᱵᱟᱱᱟ ᱦᱚᱸ ᱢᱮᱱᱟᱜ ᱠᱚᱣᱟ ᱥᱤᱞᱤᱯ ᱥᱟᱨᱚᱢ ᱦᱚᱸ ᱢᱮᱱᱟᱜ ᱠᱚᱣᱟ ᱩᱱᱠᱩ ᱠᱚᱣᱟᱜ ᱟᱥᱨᱚᱭ ᱥᱛᱷᱚᱞ ᱜᱮ ᱠᱟᱱᱟ ᱟᱨ ᱚᱱᱟ ᱡᱷᱟᱨᱱᱟ ᱨᱮ ᱟᱹᱰᱤ ᱪᱮᱦᱨᱟ ᱫᱟᱜ ᱢᱮᱱᱟᱜᱼᱟ ᱚᱱᱟ ᱡᱷᱟᱨᱱᱟ ᱨᱮᱱᱟᱜ ᱫᱟᱜ ᱧᱩ ᱠᱟᱛᱮᱫ ᱩᱱᱠᱩ ᱫᱚ ᱚᱸᱰᱮᱠᱚ ᱵᱟᱧᱪᱟᱣ ᱛᱟᱦᱮᱱ ᱠᱟᱱᱟ ᱟᱨ ᱱᱚᱣᱟ ᱡᱮ ᱜᱤᱛᱤᱞ ᱜᱟᱰᱟ ᱜᱤᱛᱤᱞ ᱦᱚᱸ ᱢᱮᱱᱟᱜᱼᱟ ᱜᱤᱛᱤᱞ ᱟᱹᱜᱩ ᱠᱟᱛᱮᱫ ᱚᱲᱟᱜᱼᱫᱩᱣᱟᱹᱨ ᱵᱚᱱ ᱵᱮᱱᱟᱣᱟ ᱫᱷᱤᱨᱤ ᱟᱹᱜᱩ ᱠᱟᱛᱮᱫ ᱚᱲᱟᱜᱼᱫᱩᱣᱟᱹᱨ ᱵᱚᱱ ᱵᱮᱱᱟᱣᱟ ᱡᱚᱛᱚ ᱢᱟᱱᱢᱤ ᱦᱚᱯᱚᱱ ᱵᱚᱱ ᱚᱲᱟᱜᱮᱫᱼᱟ